ᱡᱷᱟᱲᱠᱷᱚᱸᱰ ᱨᱮ ᱞᱟᱠᱪᱟᱨ ᱨᱮᱭᱟᱜ ᱱᱟᱜᱟᱢ ᱟᱨ ᱚᱛᱱᱚᱜ ᱫᱟᱨᱟᱭᱛᱮ ᱮᱥᱮᱨ ᱟᱠᱟᱱᱟ ᱡᱟᱦᱟᱸ ᱞᱮᱠᱟ ᱫᱚ ᱡᱷᱟᱲᱠᱷᱚᱸᱰ ᱨᱮᱫᱚ ᱟᱹᱫᱤᱵᱟᱹᱥᱤ ᱥᱮ ᱥᱟᱱᱛᱟᱲ ᱡᱟᱹᱛᱤ ᱜᱮ ᱟᱹᱰᱤ ᱥᱟᱸᱜᱮᱭᱟᱵᱚᱱ ᱟᱨ ᱚᱱᱠᱟ ᱜᱮ ᱟᱹᱰᱤ ᱰᱷᱮᱹᱨ ᱡᱟᱹᱛᱤᱭᱟᱱ ᱦᱚᱲ ᱦᱮᱱᱟᱜ ᱠᱚᱣᱟ ᱡᱷᱟᱲᱠᱷᱚᱸᱰ ᱨᱮ ᱟᱨ ᱩᱱᱠᱩ ᱞᱟᱜᱟᱫ ᱫᱚ ᱩᱱᱠᱩᱣᱟᱜ ᱨᱟᱦᱟ ᱮᱱᱮᱡ ᱥᱮᱨᱮᱧ ᱥᱮ ᱡᱟᱦᱟᱸ ᱜᱮ ᱟᱠᱚᱣᱟᱜ ᱨᱩ ᱨᱩᱣᱟᱜ ᱛᱟᱠᱚ ᱡᱟᱦᱟᱸ ᱜᱮᱛᱟ ᱠᱚ ᱥᱟᱢᱟᱱ ᱦᱮᱱᱟᱜ ᱛᱟᱠᱚ ᱚᱱᱟ ᱜᱮ ᱩᱱᱠᱩᱣᱟᱜ ᱫᱚ ᱢᱤᱫᱴᱤᱡ ᱪᱤᱱᱦᱟᱹ ᱠᱟᱱᱟ ᱛᱟᱠᱚ ᱥᱮ ᱚᱱᱟ ᱛᱮ ᱩᱱᱠᱩ ᱫᱚᱠᱚ ᱴᱷᱤᱠᱟᱹ ᱠᱚᱣᱟ ᱠᱤ ᱵᱟᱝᱟ ᱱᱩᱜᱠᱩ ᱫᱚ ᱚᱱᱟ ᱡᱟᱹᱛᱤ ᱟᱱ ᱦᱚᱲ ᱠᱟᱱᱟ ᱠᱚ ᱥᱮ ᱩᱱᱠᱩ ᱫᱚ ᱩᱱᱠᱩᱣᱟᱜ ᱨᱚᱲ ᱟᱲᱟᱝ ᱛᱮᱜᱮ ᱩᱱᱠᱩ ᱫᱚᱠᱚ ᱴᱷᱤᱠᱟᱹ ᱠᱚᱣᱟ ᱠᱤ ᱵᱟᱝᱟ ᱱᱩᱠᱩ ᱫᱚ ᱱᱚᱣᱟ ᱡᱟᱹᱛᱤᱭᱟᱱ ᱦᱚᱲ ᱠᱟᱱᱟ ᱠᱚ ᱥᱮ ᱱᱚᱣᱟ ᱦᱚᱲ ᱠᱟᱱᱟ ᱠᱚ ᱛᱚ ᱚᱱᱟ ᱜᱮ ᱱᱤᱛᱚᱜ ᱟᱵᱚᱣᱟ ᱡᱟᱦᱟᱸ ᱞᱮᱠᱟ ᱜᱮ ᱰᱮᱵᱷᱞᱚᱵ ᱤᱫᱤᱭᱮᱜ ᱟᱭ ᱛᱟᱵᱚᱱ ᱟᱵᱚᱣᱟᱜ ᱡᱷᱟᱲᱠᱷᱚᱸᱰ ᱚᱱᱠᱟᱜᱮ ᱟᱵᱚᱣᱟᱜ ᱥᱚᱥᱠᱨᱤᱛᱤ ᱥᱮ ᱟᱵᱚᱣᱟᱜ ᱡᱟᱦᱟᱸ ᱛᱤᱱᱟᱹᱜ ᱜᱮ ᱞᱟᱠᱪᱟᱨ ᱨᱮᱭᱟᱜ ᱱᱟᱜᱟᱢ ᱛᱟᱵᱚᱱ ᱦᱮᱱᱟᱜᱼᱟ ᱡᱚᱛᱚ ᱛᱟᱵᱚᱱ ᱚᱱᱟ ᱫᱚ ᱠᱟᱹᱡ ᱠᱟᱹᱡ ᱛᱮ ᱟᱫ ᱤᱫᱤᱜ ᱠᱟᱱᱟ ᱟᱨ ᱚᱱᱟ ᱫᱚ ᱚᱱᱟ ᱵᱟᱧᱪᱟᱣ ᱞᱟᱹᱜᱤᱫ ᱛᱮ ᱟᱵᱚ ᱜᱮᱵᱚᱱ ᱤᱭᱟᱭᱟ ᱡᱟᱦᱟᱸ ᱞᱮᱠᱟᱛᱮ ᱱᱤᱛᱚᱜ ᱫᱚ ᱰᱤᱡᱤᱴᱟᱞ ᱡᱟᱢᱟᱱᱟ ᱦᱮᱡ ᱮᱱᱟ ᱡᱟᱦᱟᱸ ᱛᱮ ᱟᱢ ᱯᱷᱳᱱ ᱨᱮᱜᱮ ᱡᱟᱦᱟᱱᱟᱜ ᱮᱢ ᱢᱮᱱᱟ ᱚᱱᱟ ᱜᱮ ᱦᱤᱡᱩᱜᱼᱟ ᱟᱢ ᱡᱟᱦᱟᱱᱜ ᱮᱢ ᱠᱩᱞᱤᱭᱟ ᱯᱷᱳᱱ ᱚᱱᱟ ᱜᱮ ᱞᱟᱹᱭ ᱟᱢᱟᱭ ᱛᱚ ᱚᱱᱟᱛᱮ ᱟᱵᱚ ᱫᱚ ᱟᱵᱚ ᱠᱷᱚᱱ ᱵᱚᱭᱚᱥ ᱦᱚᱲ ᱠᱚ ᱥᱮ ᱦᱟᱲᱟᱢᱼᱵᱩᱲᱦᱤ ᱦᱟᱯᱲᱟᱢ ᱠᱚ ᱚᱱᱟ ᱡᱤᱱᱤᱥ ᱵᱟᱵᱚᱱ ᱠᱩᱞᱤᱭᱮᱫ ᱠᱚ ᱠᱟᱱᱟ ᱟᱨ ᱵᱟᱵᱚᱱ ᱞᱟᱹᱭ ᱪᱮᱫ ᱟᱠᱚ ᱠᱟᱱᱟ ᱥᱮ ᱟᱵᱚ ᱦᱚᱸ ᱵᱟᱵᱚᱱ ᱠᱩᱞᱤ ᱠᱟᱱᱟ ᱟᱵᱚ ᱦᱚᱸ ᱚᱱᱟ ᱨᱮᱱᱟᱜ ᱤᱱᱴᱮᱨᱮᱥᱴ ᱛᱟᱵᱚᱱ ᱜᱷᱟᱴᱟᱜ ᱠᱟᱱᱟ ᱛᱮ ᱟᱨ ᱟᱵᱚ ᱟᱵᱱᱟᱜ ᱟᱵᱚ ᱥᱚᱥᱠᱨᱤᱛᱤ ᱟᱵᱚᱣᱟᱜ ᱡᱟᱦᱟᱸ ᱠᱟᱞᱪᱟᱨ ᱚᱱᱟ ᱵᱚᱱ ᱟᱫᱮᱜᱼᱟ ᱠᱟᱹᱡ ᱠᱟᱹᱡ ᱛᱟᱵᱚ ᱚᱱᱟ ᱢᱩᱪᱟᱹᱫᱚᱜ ᱠᱟᱱᱟ ᱟᱨ ᱚᱱᱟ ᱡᱟᱦᱟᱸ ᱛᱤᱱᱟᱹᱜ ᱛᱟᱵᱚ ᱥᱩᱵᱤᱫᱟ ᱛᱮᱦᱮᱧ ᱦᱤᱡᱩᱜ ᱠᱟᱱᱟ ᱚᱱᱠᱟ ᱛᱮᱜᱮ ᱟᱵᱚᱣᱟᱜ ᱠᱟᱹᱡ ᱠᱟᱹᱡ ᱛᱮ ᱨᱟᱦᱟ ᱟᱲᱟᱝ ᱟᱵᱚᱣᱟᱜ ᱡᱟᱹᱛᱤ ᱯᱟᱹᱨᱤᱥ ᱚᱱᱟᱛᱮ ᱠᱟᱹᱡ ᱠᱟᱹᱡ ᱛᱮᱵᱚᱱ ᱵᱟᱹᱜᱤ ᱤᱫᱤᱭᱟᱜ ᱠᱟᱱᱟ ᱟᱲᱟᱝ ᱜᱤᱰᱤᱭᱮᱜ ᱟᱵᱚᱱ ᱟᱨ ᱡᱟᱦᱟᱸᱭ ᱜᱮ ᱥᱚᱦᱚᱨ ᱵᱟᱡᱟᱨ ᱠᱚᱨᱮ ᱠᱚ ᱛᱟᱦᱮᱱ ᱠᱟᱱᱟ ᱩᱱᱠᱩ ᱫᱚ ᱟᱵᱚᱣᱟᱜ ᱟᱲᱟᱝ ᱡᱟᱦᱟᱸ ᱡᱟᱱᱟᱢ ᱟᱲᱟᱝ ᱠᱟᱱᱟ ᱚᱱᱟ ᱜᱮᱠᱚ ᱵᱟᱹᱜᱤᱭᱮᱜᱼᱟ ᱠᱚ ᱮᱴᱟᱜᱟ ᱛᱮᱠᱚ ᱨᱚᱲ ᱠᱟᱱᱟ ᱫᱤᱠᱩ ᱪᱷᱟᱹᱛᱠᱟᱜ ᱠᱚ ᱧᱮᱞ ᱛᱮᱠᱚ ᱪᱮᱫᱚᱜ ᱠᱟᱱᱟ ᱟᱨ ᱡᱟᱦᱟᱸ ᱛᱤᱱᱟᱹᱜ ᱜᱮ ᱵᱟᱦᱨᱮ ᱫᱤᱥᱚᱢ ᱨᱮᱥᱮ ᱵᱟᱦᱨᱮ ᱡᱟᱭᱟᱜ ᱨᱮ ᱦᱮᱱᱟᱜ ᱠᱚᱣᱟ ᱩᱱᱠᱩ ᱫᱚ ᱡᱟᱱᱟᱢ ᱨᱚᱲ ᱫᱚᱠᱚ ᱟᱫ ᱮᱜᱼᱟ ᱡᱟᱱᱟᱢ ᱨᱚᱲ ᱡᱟᱦᱟᱸ ᱯᱟᱹᱨᱥᱤ ᱨᱮ ᱡᱟᱱᱟᱢ ᱟᱠᱟᱱᱟᱭ ᱡᱟᱹᱛᱤ ᱨᱮ ᱚᱱᱟ ᱫᱚ ᱩᱱᱤ ᱦᱤᱲᱤᱧᱮᱜᱼᱟᱭ ᱥᱮ ᱟᱵᱚᱣᱟᱜ ᱡᱟᱦᱟᱸ ᱜᱮ ᱥᱚᱦᱨᱟᱭ ᱵᱟᱦᱟ ᱯᱚᱨᱚᱵᱽ ᱦᱩᱭᱱᱟ ᱚᱱᱟ ᱦᱚᱸ ᱵᱟᱝᱟ ᱥᱮ ᱜᱤᱫᱽᱨᱟᱹ ᱪᱷᱟᱹᱴᱭᱟᱹᱨ ᱧᱩᱛᱩᱢ ᱚᱱᱟ ᱠᱚ ᱦᱚᱸ ᱵᱟᱝᱟ ᱚᱱᱟ ᱫᱚ ᱠᱟᱹᱡ ᱠᱟᱹᱡ ᱛᱮᱠᱚ ᱦᱤᱲᱤᱧ ᱤᱫᱤᱭᱮᱜ ᱟᱠᱚ ᱚᱱᱟ ᱫᱚ ᱪᱷᱟᱹᱛᱤᱠᱟᱜ ᱡᱟᱹᱛᱤᱭᱟᱜ ᱠᱚ ᱥᱟᱵ ᱤᱫᱤᱭᱟᱠᱟᱜᱼᱟ